ᱦᱮᱞᱳ ᱰᱟᱭᱵᱷᱟᱨ ᱵᱟᱹᱵᱩ ᱤᱧ ᱢᱟᱫᱷᱟᱭᱯᱩᱨ ᱠᱷᱚᱱᱤᱧ ᱢᱮᱱ ᱫᱟ ᱜᱟᱯᱟ ᱫᱟᱬᱟᱱ ᱞᱮ ᱪᱟᱞᱟᱜ ᱞᱟᱹᱜᱤᱫ ᱚᱱᱟ ᱞᱟᱹᱜᱤᱫ ᱛᱮᱧ ᱯᱷᱳᱱ ᱟᱠᱟᱫ ᱢᱮᱭᱟ ᱜᱟᱯᱟ ᱟᱢᱟᱜ ᱜᱟᱹᱰᱤ ᱠᱤ ᱯᱷᱨᱤ ᱢᱮᱱᱟᱜᱼᱟ ᱯᱷᱨᱤ ᱢᱮᱱᱟᱜ ᱠᱷᱟᱱ ᱜᱟᱯᱟ ᱟᱞᱮ ᱫᱚᱥ ᱡᱚᱱ ᱞᱮᱠᱟ ᱢᱮᱱᱟᱜ ᱞᱮᱭᱟ ᱢᱟᱭᱛᱷᱚᱱ ᱫᱟᱬᱟᱱ ᱞᱮ ᱪᱟᱞᱟᱜ ᱞᱟ ᱜᱤᱫ ᱢᱮᱱᱠᱷᱟᱱ ᱥᱟᱱᱟᱢ ᱦᱚᱲ ᱫᱚ ᱢᱤᱫᱴᱷᱮᱱ ᱫᱚ ᱵᱟᱹᱱᱩᱜ ᱞᱮᱭᱟ ᱦᱟᱸᱰᱮ ᱱᱟᱸᱰᱮ ᱟᱛᱳᱨᱮᱱ ᱢᱮᱟᱜ ᱞᱮᱭᱟ ᱛᱚ ᱥᱟᱱᱟᱢ ᱦᱚᱲ ᱤᱫᱤ ᱞᱟᱜᱟ ᱦᱩᱭᱩᱜᱼᱟ ᱚᱱᱟ ᱞᱮᱠᱟᱛᱮ ᱟᱭᱩᱵ ᱡᱚᱠᱷᱚᱱ ᱨᱩᱣᱟᱹᱲ ᱦᱤᱡᱩᱜᱼᱟ ᱩᱱ ᱚᱠᱛᱚ ᱦᱚᱸ ᱚᱲᱟᱜ ᱚᱲᱟᱜ ᱤᱫᱤᱜ ᱴᱚᱠᱚ ᱦᱩᱭᱩᱜᱼᱟ ᱚᱱᱟ ᱧᱮᱞ ᱞᱮᱠᱟᱛᱮ ᱫᱚᱢᱮ ᱱᱤᱫᱟᱹ ᱦᱚᱸ ᱫᱟᱲᱮᱭᱟᱜᱼᱟ ᱚᱱᱟ ᱞᱟᱹᱜᱤᱫ ᱛᱮ ᱰᱟᱭᱵᱷᱟᱨ ᱜᱚᱢᱠᱮ ᱟᱢ ᱛᱤᱱᱟᱹᱜ ᱠᱟᱹᱣᱰᱤᱢ ᱦᱟᱛᱟᱣᱟ ᱚᱱᱟ ᱞᱟᱹᱭ ᱞᱮᱠᱷᱟᱱ ᱟᱹᱰᱤ ᱱᱟᱯᱟᱭᱚᱜᱼᱟ